ᱡᱩᱣᱟᱹᱱ ᱠᱚ ᱯᱟᱲᱦᱟᱜ ᱛᱮᱦᱚᱸ ᱠᱚ ᱞᱟᱦᱟ ᱟᱠᱟᱱᱟ ᱪᱟᱹᱠᱨᱤ ᱵᱟᱹᱠᱨᱤ ᱠᱚ ᱯᱟᱸᱡᱟᱭᱫᱟ ᱵᱚᱞᱠᱷᱮᱞ ᱦᱚᱸᱠᱚ ᱠᱩᱥᱤᱭᱟᱜᱼᱟ ᱵᱟᱦᱟ ᱥᱚᱨᱦᱟᱭ ᱠᱚ ᱮᱱᱮᱡ ᱥᱮᱨᱮᱧ ᱠᱚ ᱠᱩᱥᱤᱭᱟᱜᱼᱟ ᱥᱟᱦᱟᱨ ᱵᱟᱡᱟᱨ ᱟᱨ ᱟᱹᱛᱩ ᱚᱲᱟᱜ ᱨᱮᱱᱟᱜ ᱥᱟᱦᱟᱨ ᱟᱹᱛᱩ ᱚᱲᱟᱜ ᱨᱮᱱ ᱠᱚᱲᱟ ᱜᱤᱫᱽᱨᱟᱹ ᱠᱚ ᱵᱟᱭᱨᱮ ᱠᱟᱹᱢᱤ ᱠᱚ ᱪᱟᱞᱟᱜ ᱜᱮᱭᱟ ᱪᱮᱱᱱᱟᱭ ᱛᱟᱹᱢᱤᱞᱱᱟᱹᱲᱩ ᱵᱩᱢᱵᱟᱭ ᱫᱤᱞᱞᱤ ᱮᱢᱟᱱ ᱮᱢᱟᱱ ᱡᱟᱭᱜᱟ ᱠᱚᱠᱚ ᱪᱟᱞᱟᱜ ᱜᱮᱭᱟ ᱠᱟᱹᱢᱤ ᱨᱳᱡᱽᱜᱟᱨ ᱠᱟᱛᱮᱫ ᱠᱚ ᱟᱹᱜᱩᱭᱟ ᱱᱟᱞᱦᱟ ᱛᱩᱢᱟᱹᱞ ᱠᱟᱛᱮᱫ ᱠᱚ ᱡᱚᱢᱟ ᱚᱱᱟᱜᱮ